ᱤᱧ ᱫᱚ ᱨᱮᱰᱤᱭᱳ ᱨᱮ ᱠᱷᱚᱵᱚᱨ ᱟᱸᱡᱚᱢ ᱤᱧ ᱠᱩᱥᱤᱭᱟᱜ ᱜᱮᱭᱟ ᱢᱮᱱᱠᱷᱟᱱ ᱱᱮᱛᱟᱨ ᱢᱟ ᱨᱮᱰᱤᱭᱳ ᱦᱚᱸ ᱵᱟᱹᱪᱩᱜᱼᱟᱹᱱᱤᱡ ᱨᱮᱰᱤᱭᱳ ᱫᱚ ᱟᱹᱰᱤ ᱢᱟᱲᱟᱝ ᱫᱷᱟᱨᱟ ᱛᱟᱦᱮᱸ ᱠᱟᱱᱟ ᱛᱟᱦᱮᱸᱫ ᱩᱱ ᱥᱚᱢᱚᱭ ᱫᱚ ᱤᱧ ᱦᱩᱰᱤᱧ ᱩᱢᱮᱹᱨᱤᱧ ᱛᱟᱦᱮᱸ ᱠᱟᱱᱟ ᱛᱟᱦᱮᱸᱫ ᱟᱨ ᱱᱮᱛᱟᱨ ᱢᱟ ᱨᱮᱰᱤᱭᱳ ᱨᱮᱦᱚᱸ ᱵᱟᱵᱚ ᱟᱸᱡᱚᱢᱮᱜᱼᱟ ᱠᱷᱚᱵᱚᱨ ᱚᱱᱟᱛᱮ ᱱᱮᱛᱟᱨ ᱫᱚ ᱮᱹᱯᱷᱮᱢ ᱨᱮᱜᱤᱧ ᱟᱸᱡᱚᱢᱟ ᱟᱨ ᱱᱟᱭᱤᱱᱴᱤ ᱴᱩ ᱯᱚᱭᱮᱱᱴ ᱯᱷᱳᱨ ᱮᱯᱷᱮᱢ ᱚᱱᱟ ᱪᱮᱱᱮᱞ ᱠᱛᱷᱚᱱᱤᱧ ᱟᱸᱡᱚᱢᱟ ᱱᱚᱰᱮ ᱫᱚ ᱡᱚᱛᱚ ᱞᱮᱠᱟᱱᱟᱜ ᱠᱷᱚᱵᱚᱨᱮ ᱮᱢᱟ ᱠᱷᱚᱵᱚᱨ ᱠᱚ ᱥᱟᱶᱼᱥᱟᱶᱛᱮ ᱥᱮᱨᱮᱧ ᱟᱸᱡᱚᱢ ᱦᱚᱧ ᱠᱩᱥᱤᱭᱟᱜ ᱜᱮᱭᱟ ᱟᱨ ᱱᱚᱰᱮ ᱥᱟᱥᱛᱷ ᱵᱟᱨᱮ ᱛᱮ ᱥᱤᱥᱪᱷᱟ ᱵᱟᱨᱮ ᱛᱮ ᱠᱷᱮᱹᱞ ᱵᱟᱨᱮ ᱛᱮ ᱡᱚᱛᱚ ᱞᱮᱠᱟᱱᱟᱜ ᱠᱷᱚᱵᱚᱨᱮ ᱮᱢᱟ ᱟᱨ ᱵᱟᱰᱟᱭ ᱫᱟᱲᱮᱭᱟᱜᱼᱟ ᱟᱨ ᱱᱮᱛᱟᱨ ᱢᱟ ᱯᱷᱳᱱ ᱠᱚᱦᱚᱸ ᱢᱮᱱᱟᱜᱼᱟ ᱯᱷᱳᱱ ᱠᱚᱨᱮ ᱦᱚᱸ ᱠᱷᱚᱵᱚᱨ ᱵᱚ ᱟᱸᱡᱚᱢᱮᱜᱼᱟ ᱢᱮᱱᱠᱷᱟᱱ ᱤᱧ ᱫᱚ ᱮᱯᱷᱮᱢ ᱨᱮᱦᱚᱧ ᱟᱸᱡᱚᱢ ᱜᱮᱭᱟ ᱟᱨ ᱚᱱᱟ ᱪᱮᱱᱮᱞ ᱨᱮ ᱡᱟᱹᱥᱛᱤ ᱠᱷᱚᱱ ᱡᱟᱹᱥᱛᱤ ᱠᱷᱮᱹᱞ ᱨᱮᱱᱟᱜ ᱦᱚᱸᱧ ᱟᱸᱡᱚᱢᱟ ᱠᱷᱮᱹᱞ ᱵᱟᱞᱟ ᱦᱚᱸ ᱮᱢᱟᱱ ᱟᱨ ᱠᱷᱮᱹᱞ ᱵᱟᱞᱟ ᱠᱷᱚᱵᱚᱨᱤᱧ ᱟᱸᱡᱚᱢ ᱞᱮᱠᱷᱟᱱ ᱟᱹᱰᱤ ᱠᱩᱥᱤ ᱫᱷᱟᱨᱟᱧ ᱵᱩᱡᱷᱟᱹᱣᱟ ᱟᱨ ᱚᱱᱟᱧ ᱛᱟᱸᱜᱤ ᱠᱟᱜᱼᱟ ᱟᱨ ᱥᱟᱥᱛᱷ ᱵᱟᱨᱮ ᱛᱮᱦᱚᱸ ᱟᱹᱰᱤ ᱠᱤᱪᱷᱩ ᱡᱟᱱᱠᱟᱨᱤ ᱮᱢᱟᱭ ᱟᱵᱚᱣᱟᱜ ᱦᱚᱲᱢᱚ ᱨᱮᱱᱟᱜ ᱵᱟᱨᱮᱛᱮ ᱡᱟᱦᱟᱸ ᱟᱵᱚ ᱵᱟᱵᱚ ᱵᱟᱰᱟᱭᱟ ᱚᱱᱟ ᱠᱚ ᱚᱸᱰᱮ ᱮᱢᱟᱭ ᱟᱨ ᱚᱱᱟ ᱟᱸᱡᱚᱢᱟᱹᱧ ᱪᱮᱫ ᱞᱮᱠᱟ ᱛᱟᱦᱮᱸ ᱦᱩᱭᱩᱜᱼᱟ ᱪᱮᱫ ᱞᱮᱠᱟ ᱟᱡᱟᱨᱼᱵᱤᱢᱟᱨ ᱦᱩᱭᱩᱜ ᱠᱟᱱᱟ ᱪᱮᱫᱞᱮᱠᱟ ᱛᱟᱦᱮᱸ ᱫᱚᱨᱠᱟᱨ ᱦᱩᱭᱩᱜ ᱠᱟᱱᱟ ᱥᱤᱠᱪᱷᱟ ᱵᱟᱨᱮ ᱛᱮ ᱦᱤᱸᱛᱳᱜ ᱥᱚᱠᱪᱷᱟ ᱨᱮ ᱚᱠᱟ ᱠᱚᱨᱮ ᱪᱮᱫ ᱠᱚ ᱮᱦᱚᱵ ᱟᱠᱟᱜᱼᱟ ᱪᱮᱫ ᱮᱰᱢᱤᱥᱚᱱ ᱠᱳᱨᱥ ᱦᱩᱭᱩᱜ ᱠᱟᱱᱟ ᱱᱚᱣᱟ ᱠᱳᱨᱥ ᱨᱮᱱᱟᱜ ᱚᱱᱟ ᱠᱳᱨᱥ ᱨᱮᱱᱟᱜ ᱚᱱᱟ ᱠᱚᱦᱚᱸ ᱚᱸᱰᱮᱧ ᱵᱟᱰᱟᱭᱟ ᱟᱸᱡᱚᱢᱟᱹᱧ ᱟᱸᱡᱚᱢ ᱠᱟᱛᱮ ᱮᱯᱷᱮᱢ ᱠᱚ ᱡᱟᱹᱥᱛᱤ ᱵᱷᱟᱜᱽ ᱫᱚᱧ ᱟᱸᱡᱚᱢᱟ ᱟᱨ ᱡᱟᱦᱟᱸ ᱢᱟᱲᱟᱝ ᱨᱮ ᱨᱮᱰᱤᱭᱳ ᱛᱟᱦᱮᱸᱠᱟᱱᱟ ᱮᱱᱠᱷᱟᱱ ᱱᱮᱛᱟᱨ ᱫᱚ ᱮᱯᱷᱮᱢ ᱠᱚᱨᱮ ᱵᱟᱰᱟᱭᱚᱜᱼᱟ ᱯᱷᱳᱱ ᱠᱚᱨᱮ ᱱᱚᱣᱟ ᱠᱚᱨᱮ ᱜᱮ ᱟᱸᱡᱚᱢᱚᱜ ᱠᱟᱱᱟ ᱟᱨ ᱥᱮᱫᱟᱭ ᱫᱷᱟᱨᱟ ᱦᱚᱲ ᱫᱚ ᱨᱮᱰᱤᱭᱳ ᱠᱚᱨᱮ ᱠᱚ ᱟᱸᱡᱚᱢᱟ ᱟᱨ ᱚᱱᱟᱛᱮ ᱤᱧ ᱱᱟᱭᱤᱱᱴᱤ ᱴᱩ ᱯᱚᱭᱮᱱᱴ ᱯᱷᱳᱨ ᱮᱯᱷᱮᱢ ᱫᱚ ᱟᱹᱰᱤ ᱪᱮᱨᱦᱟ ᱚᱱᱟᱧ ᱠᱩᱥᱤᱭᱟᱜᱼᱟ